ᱦᱮᱸ ᱦᱮᱞᱳ ᱦᱮᱸ ᱦᱮᱸ ᱦᱮᱸ ᱦᱮᱸ ᱟᱞᱤᱧ ᱞᱤᱧ ᱞᱟᱹᱭᱮᱫᱟ ᱟᱵᱮᱱ ᱚᱠᱚᱭ ᱵᱮᱱ ᱞᱟᱹᱭᱮᱫᱟ ᱚᱻ ᱥᱩᱨᱡᱚᱨᱮᱱ ᱜᱟᱨᱡᱮᱱ ᱴᱷᱤᱠ ᱜᱮᱭᱟ ᱢᱟ ᱞᱟᱹᱭ ᱵᱮᱱ ᱡᱟᱦᱟᱸᱱᱟᱜ ᱵᱮᱱ ᱞᱟᱹᱭᱮᱫ ᱛᱟᱦᱮᱸᱱᱟ ᱚᱻ ᱚᱻ ᱮᱭ ᱢᱩᱦᱩᱨᱛᱮ ᱟᱵᱮᱱ ᱨᱮᱱ ᱜᱤᱫᱽᱨᱟᱹ ᱚᱱᱮᱠᱴᱟ ᱴᱷᱤᱠ ᱴᱷᱟᱠ ᱜᱮᱭ ᱯᱟᱲᱦᱟᱜ ᱠᱟᱱᱟ ᱛᱚ ᱯᱟᱲᱦᱟᱜ ᱱᱤᱭᱟᱹ ᱫᱚ ᱥᱮᱵᱷᱟᱵᱮ ᱠᱚᱱᱚ ᱥᱚᱢᱚᱥᱥᱟ ᱵᱟᱹᱱᱩᱜᱼᱟ ᱠᱤᱱᱛᱩ ᱢᱟᱡᱽ ᱢᱟᱡᱽ ᱢᱟᱡᱷᱮ ᱢᱟᱡᱷᱮ ᱠᱟᱹᱢᱦᱟᱹᱭ ᱦᱩᱭᱩᱜ ᱠᱟᱱ ᱛᱟᱭᱟ ᱟᱵᱮᱱ ᱨᱮᱱ ᱜᱤᱫᱽᱨᱟᱹᱣᱟᱜ ᱛᱚ ᱡᱟᱛᱮ ᱵᱟᱭ ᱠᱟᱹᱢᱦᱟᱹᱭ ᱛᱷᱚᱲᱟ ᱚᱱᱟ ᱠᱚ ᱵᱤᱥᱚᱭ ᱵᱮᱱ ᱧᱮᱞᱮᱭᱟ ᱡᱟᱛᱮ ᱯᱨᱚᱛᱤᱫᱤᱱ ᱠᱚᱴᱤᱱᱤᱭᱩ ᱤᱥᱠᱩᱞᱮ ᱦᱟᱡᱩᱜ ᱟᱵᱮᱱᱨᱮᱱ ᱜᱤᱫᱽᱨᱟᱹᱣᱟᱜ ᱨᱤᱰᱤᱝ ᱯᱟᱲᱦᱟᱣ ᱥᱮ ᱥᱨᱤᱛᱤ ᱥᱚᱠᱛᱤ ᱚᱱᱟ ᱠᱚᱫᱚ ᱡᱚᱛᱚ ᱴᱷᱤᱠ ᱜᱮᱭᱟ ᱛᱚ ᱚᱝᱠᱚ ᱵᱤᱥᱚᱭ ᱛᱷᱚᱲᱟᱭ ᱫᱩᱨᱵᱚᱞ ᱧᱚᱜ ᱜᱮᱛᱟᱵᱮᱱᱟ ᱛᱚ ᱟᱞᱤᱧ ᱞᱤᱧ ᱠᱷᱚᱡᱚᱜᱼᱟ ᱚᱲᱟᱜ ᱨᱮ ᱛᱷᱚᱲᱟ ᱵᱮᱥᱤ ᱡᱚᱛᱚ ᱵᱤᱥᱚᱭ ᱱᱤᱭᱮ ᱜᱮ ᱯᱟᱲᱦᱟᱣ ᱢᱮᱛᱟᱭᱵᱮᱱ ᱚᱲᱟᱜ ᱨᱮ ᱟᱨ ᱚᱝᱠᱚ ᱵᱤᱥᱚᱭ ᱱᱤᱭᱮ ᱛᱷᱚᱲᱟ ᱵᱮᱥᱤ ᱧᱚᱜ ᱴᱟᱭᱤᱢ ᱮᱢ ᱢᱮᱛᱟᱭ ᱵᱮᱱ ᱡᱟᱛᱮ ᱢᱚᱸᱡᱽ ᱛᱮ ᱚᱱᱟ ᱥᱩᱛᱨᱚ ᱠᱚ ᱢᱚᱸᱡᱽ ᱛᱮᱭ ᱠᱚᱨᱟᱣ ᱟᱨ ᱢᱚᱸᱡᱽᱛᱮ ᱯᱨᱮᱠᱴᱤᱥᱚᱜ ᱚᱱᱟ ᱚᱱᱟ ᱛᱷᱚᱲᱟ ᱫᱩᱨᱵᱚᱞ ᱢᱮᱱᱟᱜ ᱛᱟᱭᱟ ᱟᱫᱚ ᱚᱱᱟ ᱴᱷᱤᱠ ᱢᱚᱛᱚᱭ ᱯᱮᱠᱴᱤᱥ ᱞᱮᱱ ᱠᱷᱟᱡ ᱫᱩᱨᱵᱚᱞ ᱠᱟᱴᱟᱣ ᱞᱮᱱ ᱛᱟᱭ ᱠᱷᱟᱡ ᱥᱮ ᱟᱡ ᱦᱚᱸᱭ ᱮᱠᱥᱯᱟᱴᱚᱜᱼᱟ ᱥᱮ ᱠᱷᱮᱛᱨᱮ ᱟᱰᱤ ᱚᱵᱷᱟᱨ ᱚᱞ ᱟᱹᱰᱤ ᱢᱚᱸᱡᱽ ᱢᱤᱫᱴᱮᱡ ᱥᱟᱢᱱᱮ ᱢᱟᱫᱽᱫᱷᱚᱢᱤᱠ ᱯᱚᱨᱤᱠᱠᱷᱟᱨᱮ ᱡᱮᱦᱮᱛᱩ ᱟᱹᱰᱤ ᱢᱚᱸᱡᱽ ᱢᱤᱫᱴᱤᱮ ᱨᱮᱡᱟᱞᱴ ᱦᱤᱡᱩᱜ ᱛᱟᱭᱟ ᱟᱨ ᱡᱟᱦᱟᱸᱱᱟᱜ ᱵᱮᱱ ᱞᱟᱹᱭᱮᱫ ᱛᱟᱦᱮᱸᱱᱟ ᱚᱻ ᱦᱮᱸ ᱦᱮᱸ ᱟᱞᱮᱞᱮ ᱟᱞᱳᱪᱚᱱᱟᱭ ᱜᱮᱭᱟ ᱵᱟᱠᱤ ᱴᱤᱪᱟᱨ ᱥᱟᱶ ᱦᱚᱸᱞᱮ ᱟᱞᱳᱪᱚᱱᱟᱭ ᱜᱮᱭᱟ ᱥᱮ ᱯᱨᱚᱛᱤᱴᱤ ᱥᱴᱟᱯᱷ ᱟᱜ ᱯᱨᱚᱛᱤᱴᱤ ᱠᱚᱨᱢᱤ ᱥᱟᱶ ᱦᱚᱸ ᱟᱞᱳᱪᱚᱱᱟ ᱠᱟᱛᱮᱜ ᱥᱴᱩᱰᱮᱸᱴ ᱚᱠᱚᱭ ᱪᱮᱜ ᱞᱮᱠᱟᱭ ᱯᱟᱲᱟᱦᱟᱜ ᱠᱟᱱᱟ ᱥᱮ ᱯᱨᱚᱛᱤ ᱢᱟᱥᱮ ᱤᱭᱩᱱᱤᱴ ᱴᱮᱥᱴ ᱦᱩᱭᱩᱜ ᱛᱟᱠᱚ ᱜᱮᱭᱟ ᱚᱱᱟ ᱠᱚᱨᱮᱱᱟᱜ ᱡᱚᱛᱚ ᱨᱮᱡᱟᱞᱴ ᱨᱮᱱᱟᱜ ᱰᱟᱴᱟ ᱟᱞᱮᱴᱷᱮᱡ ᱢᱮᱱᱟᱜ ᱜᱮᱭᱟ ᱛᱚ ᱚᱱᱟ ᱠᱚ ᱦᱚᱸᱞᱮ ᱪᱮᱠᱤᱝ ᱜᱮᱭᱟ ᱡᱚᱛᱚ ᱵᱤᱥᱚᱭ ᱜᱮ ᱴᱷᱤᱠ ᱴᱷᱟᱠ ᱜᱮᱭᱟ ᱡᱟᱦᱟᱸ ᱟᱞᱤᱧ ᱞᱤᱧ ᱞᱟᱹᱭ ᱠᱮᱫ ᱜᱚᱱᱤᱛ ᱵᱤᱥᱚᱭ ᱚᱱᱟ ᱵᱮᱱ ᱧᱮᱞ ᱚᱪᱚᱭᱮᱭᱟ ᱛᱷᱚᱲᱟ ᱟᱨ ᱵᱟᱠᱤ ᱠᱞᱟᱥ ᱦᱚᱸ ᱡᱚᱛᱚ ᱴᱷᱤᱠ ᱴᱷᱟᱠ ᱜᱮᱭ ᱮᱴᱮᱱᱟ ᱛᱚ ᱟᱵᱮᱱ ᱨᱮᱱ ᱜᱤᱫᱽᱨᱟᱹᱣᱟᱜ ᱵᱮᱵᱚᱦᱟᱨ ᱦᱚᱸ ᱴᱷᱤᱠ ᱜᱮᱭᱟ ᱠᱳᱱᱳ ᱥᱮᱵᱷᱟᱵᱮ ᱠᱳᱱᱳ ᱠᱚᱢᱯᱞᱮᱱ ᱦᱚᱸ ᱵᱟᱹᱱᱩᱜ ᱛᱟᱭᱟ ᱵᱟᱠᱤ ᱴᱤᱪᱟᱨ ᱴᱷᱮᱡ ᱠᱷᱚᱱ ᱦᱚᱸ ᱟᱰᱤ ᱵᱷᱚᱫᱽᱨᱚ ᱥᱟᱱᱛᱚ ᱜᱮᱭᱟᱭ ᱤᱱᱟᱹ ᱠᱚ ᱵᱤᱥᱚᱭ ᱱᱤᱭᱟᱹᱜᱮ ᱟᱨ ᱥᱟᱢᱱᱮ ᱛᱷᱚᱲᱟ ᱢᱟᱫᱽᱫᱷᱚᱢᱤᱠ ᱯᱚᱨᱤᱠᱠᱷᱟ ᱦᱤᱡᱩᱜ ᱠᱟᱱᱟ ᱛᱚ ᱛᱚ ᱮᱠᱷᱚᱱ ᱪᱟᱨᱤ ᱫᱤᱠᱮ ᱵᱤᱵᱷᱱᱱᱚ ᱢᱮᱞᱟ ᱚᱱᱩᱥᱴᱷᱟᱱ ᱠᱚ ᱦᱩᱭᱩᱜ ᱠᱟᱱᱟ ᱛᱚ ᱚᱱᱟ ᱠᱚ ᱵᱤᱥᱚᱭ ᱥᱮᱡ ᱛᱷᱚᱲᱟ ᱠᱚᱢ ᱧᱚᱜ ᱵᱮᱱ ᱥᱮᱱ ᱪᱚᱣᱭᱟ ᱡᱟᱛᱮ ᱢᱮᱞᱟ ᱴᱮᱞᱟ ᱠᱚ ᱵᱟᱭ ᱪᱟᱞᱟᱜ ᱥᱮ ᱵᱟᱡᱟᱨ ᱥᱮᱡ ᱢᱟᱱᱮ ᱵᱮ ᱯᱷᱟᱞᱛᱩ ᱥᱩᱢᱟᱹᱭ ᱡᱮᱱᱚ ᱵᱟᱭ ᱱᱚᱥᱴᱚᱭ ᱢᱟᱱᱮ ᱚᱲᱟᱜ ᱨᱮ ᱡᱚᱠᱷᱚᱱ ᱜᱮᱭ ᱛᱟᱦᱮᱸᱱᱟᱭ ᱤᱥᱠᱩᱞ ᱦᱩᱭ ᱠᱟᱛᱮᱫ ᱵᱟᱠᱤ ᱴᱟᱭᱤᱢ ᱡᱮᱱᱚ ᱮᱠᱴᱩ ᱯᱚᱲᱟ ᱥᱩᱱᱟᱨᱮ ᱢᱚᱱ ᱮ ᱮᱢ ᱛᱟᱦᱞᱮ ᱟᱭᱟᱜ ᱜᱮ ᱵᱷᱟᱟᱜᱤ ᱦᱩᱭᱩᱜᱼᱟ ᱟᱨ ᱵᱷᱟᱜᱤ ᱨᱮᱡᱟᱞ ᱞᱮᱱ ᱨᱮᱡᱟᱞ ᱦᱩᱭ ᱞᱮᱱ ᱠᱷᱟᱡ ᱛᱚ ᱟᱹᱰᱤ ᱥᱩᱵᱤᱫᱟ ᱵᱟᱝ ᱯᱚᱨᱚᱵᱚᱨᱛᱤ ᱠᱞᱟᱥ ᱨᱮ ᱥᱮ ᱡᱟᱦᱟᱸ ᱡᱟᱭᱜᱟᱨᱮᱢ ᱵᱷᱳᱨᱛᱤᱜᱼᱟ ᱟᱹᱰᱤ ᱛᱟᱨᱟᱛᱟᱨᱤ ᱮᱰᱢᱤᱥᱚᱱ ᱠᱚᱢ ᱧᱟᱢᱟ ᱤᱱᱟᱹᱜᱤᱞᱤᱝ ᱞᱟᱹᱭᱮᱫ ᱛᱟᱦᱮᱸᱱᱟ ᱟᱞᱮ ᱱᱚᱰᱮ ᱤᱥᱠᱩᱞ ᱠᱷᱚᱡ ᱡᱚᱛᱚ ᱥᱚᱢᱵᱷᱚᱵᱽ ᱦᱟᱱᱰᱨᱮᱰ ᱯᱟᱨᱥᱮᱱ ᱟᱞᱮ ᱜᱟᱭᱤᱰ ᱞᱮ ᱮᱢᱟᱠᱚ ᱠᱟᱱᱟ ᱛᱟᱨ ᱥᱟᱶ ᱥᱟᱶᱛᱮ ᱟᱹᱰᱤ ᱯᱨᱚᱭᱳᱡᱚᱱᱟᱜ ᱟᱯᱮᱭᱟᱜ ᱜᱟᱨᱡᱮᱱᱟᱜ ᱜᱟᱭᱤᱰ ᱦᱚᱸ ᱟᱯᱮ ᱡᱩᱫᱤ ᱤᱥᱠᱩᱞ ᱨᱮ ᱟᱞᱮ ᱴᱷᱤᱠ ᱢᱚᱛᱚ ᱞᱮ ᱧᱮᱞᱮᱠᱟᱱᱟ ᱠᱤᱱᱛᱩ ᱚᱲᱟᱜ ᱨᱮ ᱟᱯᱮ ᱛᱷᱚᱲᱟ ᱵᱟᱯᱮ ᱜᱟᱭᱤᱰ ᱞᱮᱠᱷᱟᱡ ᱥᱮ ᱠᱷᱮᱛᱨᱮ ᱛᱚ ᱩᱱᱟᱹᱜ ᱵᱟᱭ ᱥᱚᱯᱷᱚᱞ ᱫᱟᱲᱮᱭᱟᱜᱼᱟ ᱵᱟᱝ ᱤᱱᱟᱹ ᱦᱚᱸ ᱟᱯᱮ ᱛᱷᱚᱲᱟ ᱵᱟᱯᱮ ᱧᱮᱞᱟ ᱚᱲᱟᱜ ᱨᱮ ᱴᱷᱤᱠ ᱴᱷᱟᱠ ᱡᱮᱱᱚ ᱜᱟᱭᱤᱰᱮ ᱧᱟᱢ ᱟᱯᱮ ᱴᱷᱮᱡ ᱠᱷᱚᱡ ᱜᱚ ᱵᱟᱵᱟ ᱴᱷᱮᱡ ᱠᱷᱚᱡ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱱᱤᱭᱟᱹᱠᱚ ᱵᱤᱥᱚᱭ ᱱᱤᱭᱮ ᱛᱷᱚᱲᱟ ᱱᱚᱡᱚᱨ ᱵᱮᱱ ᱢᱟ ᱟᱭᱢᱟ ᱥᱟᱨᱦᱟᱣ ᱯᱷᱤᱰᱵᱮᱠ ᱦᱟᱛᱟᱣ ᱞᱟᱹᱜᱤᱫ ᱟᱵᱮᱱᱟᱜ ᱜᱤᱫᱽᱨᱟᱹ ᱞᱟᱹᱜᱤᱫ ᱟᱭᱢᱟ ᱥᱟᱨᱦᱟᱣ ᱦᱮᱸ ᱦᱮᱸ